ᱡᱳᱜ ᱵᱮᱭᱟᱢ ᱫᱚ ᱱᱚᱝᱠᱟᱱ ᱠᱟᱱᱟ ᱡᱳᱜ ᱵᱮᱭᱟᱢ ᱠᱚᱨᱟᱣ ᱞᱮᱠᱷᱟᱱ ᱫᱚ ᱥᱚᱨᱤᱨ ᱥᱟᱥᱛᱷᱚ ᱦᱚᱸ ᱴᱷᱤᱠ ᱛᱟᱸᱦᱮᱱᱟ ᱛᱟᱨᱯᱚᱨᱮ ᱮᱜ ᱫᱤᱥᱟᱹ ᱥᱚᱠᱛᱤ ᱦᱚᱸ ᱴᱷᱤᱠ ᱛᱟᱸᱦᱮᱱᱟ ᱢᱮᱫ ᱨᱮᱱᱟᱜ ᱠᱤᱪᱷᱩ ᱥᱚᱢᱚᱥᱥᱟ ᱦᱚᱸ ᱴᱷᱤᱠ ᱛᱟᱸᱦᱮᱱᱟ ᱟᱨ ᱡᱳᱜ ᱵᱮᱭᱟᱢ ᱵᱮᱭᱟᱢ ᱞᱮᱠᱷᱟᱱ ᱢᱚᱱ ᱦᱚᱸ ᱴᱷᱤᱠ ᱛᱟᱸᱦᱮᱱᱟ